ᱦᱩᱸ ᱮᱱᱦᱤᱞᱳᱜ ᱞᱟᱜᱟᱣ ᱠᱟᱱᱟ ᱫᱷᱚᱰᱟᱸᱜᱟ ᱨᱮ ᱦᱮᱸ ᱟᱢ ᱫᱚ ᱚᱠᱟ ᱠᱷᱚᱱ ᱪᱚᱢ ᱞᱟᱜᱟᱣ ᱠᱟᱫ ᱪᱮᱫ ᱡᱟᱹᱨᱩᱲ ᱪᱚᱝ ᱵᱟᱢ ᱯᱷᱳᱱ ᱵᱟᱲᱟᱭᱟ ᱯᱷᱳᱱ ᱦᱚᱸ ᱟᱥᱟᱢ ᱥᱤᱱᱤᱡ ᱦᱚᱲ ᱦᱚᱸ ᱵᱟᱠᱚ ᱯᱷᱳᱱ ᱵᱟᱲᱟᱭᱟ ᱚᱱᱩᱥᱴᱷᱟᱱ ᱠᱚᱫᱚ ᱪᱮᱫ ᱵᱮᱱ ᱫᱤᱥᱟᱹᱣᱟᱠᱟᱫ ᱦᱮᱸ ᱩᱱᱠᱤᱱᱟᱜ ᱤᱭᱟᱹ ᱯᱟᱲᱟᱜ ᱠᱟᱱᱟ ᱡᱮᱞᱟ ᱫᱚ ᱥᱟᱦᱮᱵᱽᱜᱚᱸᱡᱽ ᱚᱱᱟ ᱫᱚ ᱵᱟᱨᱦᱮᱹᱴ ᱟᱹᱛᱳ ᱫᱚ ᱵᱷᱚᱜᱽᱱᱟᱰᱤ ᱚ ᱟᱨ ᱩᱱᱠᱩ ᱦᱮᱸ ᱦᱮᱸ ᱵᱟᱲᱟᱭ ᱫᱚ ᱡᱟᱣᱜᱮ ᱛᱷᱚᱲᱟ ᱛᱷᱩᱲᱤᱧ ᱵᱟᱲᱟᱭ ᱠᱟᱜ ᱜᱮᱭᱟ ᱦᱩᱸ ᱟᱨ ᱟᱪᱪᱷᱟ ᱴᱷᱤᱠᱜᱮᱭᱟ ᱩᱱᱠᱩ ᱫᱚ ᱯᱩᱱ ᱵᱚᱭᱦᱟ ᱠᱚ ᱛᱟᱦᱮᱸᱠᱟᱱᱟ ᱥᱤᱫᱩ ᱠᱟᱹᱱᱩ ᱪᱟᱸᱫᱽ ᱵᱷᱳᱭᱨᱳ ᱟᱨ ᱵᱟᱨᱭᱟ ᱠᱩᱲᱤ ᱠᱤᱱ ᱛᱟᱦᱮᱸᱠᱟᱱᱟ ᱯᱷᱩᱞᱳ ᱡᱷᱟᱱᱚ ᱟᱨ ᱟᱡ ᱵᱟᱵᱟᱣᱟᱜ ᱧᱩᱛᱩᱢ ᱡᱚ ᱛᱟᱦᱮᱸᱠᱟᱱᱟ ᱪᱩᱱᱩ ᱢᱩᱨᱢᱩ ᱟᱫᱚ ᱩᱱᱠᱩ ᱩᱱᱠᱩ ᱤᱝᱨᱮᱹᱡᱽ ᱠᱚ ᱛᱟᱦᱮᱸᱠᱟᱱᱟ ᱠᱚ ᱞᱟᱹᱭᱟ ᱟᱫᱚ ᱩᱱ ᱡᱚᱠᱷᱚᱱ ᱩᱱᱠᱩ ᱦᱚᱲ ᱦᱚᱯᱚᱞ ᱛᱟᱞᱟ ᱨᱮᱠᱚ ᱚᱛᱛᱟᱪᱟᱨᱮᱫ ᱠᱟᱱ ᱛᱟᱦᱮᱸᱫᱼᱟ ᱟᱫᱚ ᱚᱱᱟ ᱤᱭᱟᱹᱛᱮ ᱩᱱᱠᱤᱱ ᱦᱚᱸ ᱵᱟᱹᱠᱤᱱ ᱧᱮᱞ ᱥᱟᱦᱟᱣ ᱞᱮᱫ ᱛᱮ ᱮᱠᱟᱞ ᱛᱮᱠᱤᱱ ᱰᱷᱟᱹᱨᱣᱟᱹᱜ ᱠᱮᱫᱟ ᱟᱨ ᱰᱷᱟᱹᱨᱣᱟᱹᱜ ᱠᱟᱛᱮᱫ ᱚᱱᱮ ᱚᱱᱛᱮ ᱥᱚᱸᱜᱮ ᱥᱚᱝ ᱠᱤᱱ ᱵᱮᱱᱟᱣ ᱠᱮᱫᱟ ᱟᱨ ᱩᱱᱠᱩ ᱥᱟᱶ ᱞᱟᱹᱲᱦᱟᱹᱭ ᱠᱚ ᱞᱟᱜᱟᱣᱮᱱᱟ ᱟᱫᱚ ᱞᱟᱹᱲᱦᱟᱹᱭ ᱞᱟᱜᱟᱣᱮᱱ ᱠᱷᱟᱱ ᱫᱚ ᱞᱟᱹᱲᱦᱟᱹᱭ ᱞᱟᱹᱲᱦᱟᱹᱭ ᱛᱮ ᱚᱱᱮ ᱞᱟᱹᱲᱦᱟᱹᱭᱼᱞᱟᱹᱲᱦᱟᱹᱭ ᱛᱮᱠᱚ ᱞᱟᱹᱲᱦᱟᱹᱭ ᱛᱟᱭᱚᱢ ᱨᱮ ᱥᱤᱫᱩ ᱛᱟᱠᱚ ᱫᱟᱲᱮᱜ ᱞᱮᱠᱟ ᱠᱚ ᱟᱹᱭᱠᱟᱹᱣ ᱠᱮᱫ ᱠᱷᱟᱱ ᱛᱟᱭᱚᱢ ᱛᱮᱠᱚ ᱥᱟᱵ ᱠᱮᱫ ᱠᱤᱱᱟᱹ ᱟᱨ ᱯᱟᱸᱪᱠᱟᱹᱴᱷᱭᱟᱹ ᱵᱟᱲᱮ ᱫᱟᱨᱮ ᱨᱮᱠᱚ ᱯᱟᱹᱥᱤ ᱠᱮᱫ ᱠᱤᱱᱟᱹ ᱟᱨ ᱩᱱᱠᱤᱱ ᱠᱚ ᱯᱟᱹᱥᱤ ᱠᱮᱫ ᱠᱤᱱ ᱠᱷᱟᱱ ᱛᱟᱭᱚᱢ ᱛᱮᱫᱚ ᱥᱮ ᱤᱱᱟᱹᱜ ᱛᱮᱜᱮ ᱤᱝᱨᱮᱹᱡᱽ ᱠᱚᱦᱚᱸ ᱛᱟᱭᱚᱢ ᱛᱮᱠᱚ ᱵᱚᱛᱚᱨᱮᱱᱟ ᱩᱱᱠᱩ ᱦᱚᱸᱠᱚ ᱫᱟᱹᱲ ᱠᱮᱫᱟ ᱚ ᱚᱱᱟ ᱤᱭᱟᱹᱛᱮ ᱩᱱᱠᱤᱱ ᱫᱚ ᱟᱵᱚᱣᱟᱜ ᱫᱤᱥᱚᱢ ᱥᱟᱹᱫᱷᱤᱱ ᱞᱟᱹᱜᱤᱫ ᱠᱤᱱ ᱞᱟᱹᱲᱦᱟᱹᱭ ᱞᱮᱱᱟ ᱥᱟᱹᱫᱷᱤᱱ ᱞᱟᱹᱜᱤᱫ ᱦᱚᱲ ᱦᱚᱯᱚᱱ ᱥᱟᱹᱫᱷᱤᱱ ᱵᱚᱱ ᱞᱟᱹᱜᱤᱫ ᱵᱟᱠᱷᱟᱱ ᱫᱚ ᱤᱱᱟᱹ ᱠᱟᱛᱮᱫ ᱟᱵᱚ ᱟᱵᱚᱱ ᱨᱟᱡᱚᱜᱼᱟ ᱛᱚ ᱴᱷᱤᱠᱜᱮᱭᱟ ᱟᱪᱪᱷᱟ ᱛᱚᱵᱮ